ᱵᱤᱨᱫᱟᱹᱜᱟᱲ ᱠᱷᱚᱱᱟᱜ ᱜᱮ ᱯᱚᱛᱚᱵ ᱢᱩᱨᱟᱹᱭ ᱢᱮᱱᱟᱜᱼᱟ ᱤᱧ ᱜᱤᱫᱽᱨᱟᱹᱨᱮ ᱯᱚᱛᱚᱵ ᱢᱩᱨᱟᱹᱭ ᱫᱚ ᱵᱤᱨᱫᱟᱹᱜᱟᱲ ᱨᱮ ᱵᱟᱝ ᱛᱟᱦᱮᱸ ᱠᱟᱱᱟ ᱩᱱ ᱚᱠᱛᱮ ᱫᱚ ᱠᱞᱟᱵᱽ ᱠᱚᱨᱮᱜᱮ ᱛᱟᱦᱮᱱ ᱠᱟᱱ ᱛᱟᱦᱮᱸᱫ ᱤᱧ ᱜᱤᱫᱽᱨᱟᱹ ᱨᱮ ᱯᱟᱲᱦᱟᱣ ᱯᱚᱛᱚᱵ ᱠᱚᱫᱚ ᱴᱷᱟᱠᱩᱢᱟᱨ ᱡᱷᱩᱞᱤ ᱵᱷᱚᱫᱨᱚᱛᱟ ᱜᱳᱯᱟᱞ ᱵᱷᱟᱬ